ᱟᱨ ᱨᱟᱱ ᱠᱚᱫᱚ ᱛᱟᱞᱦᱮ ᱚᱸᱰᱮ ᱜᱮ ᱧᱟᱢᱚᱜ ᱟᱥᱮ ᱵᱟᱨᱦᱮ ᱠᱷᱚᱡ ᱠᱤᱨᱤᱧ ᱦᱩᱭᱩᱜ ᱛᱤᱧᱟᱹ ᱰᱟᱠᱴᱚᱨ ᱵᱟᱵᱩ ᱤᱧ ᱫᱚ ᱵᱤᱨᱵᱷᱩᱢ ᱠᱷᱚᱡ ᱤᱧ ᱞᱟᱹᱭ ᱮᱫᱟ ᱦᱮᱸ ᱦᱮᱸ ᱠᱷᱩᱵ ᱰᱟᱸᱰᱟ ᱦᱟᱥᱩᱭᱤᱫᱤᱧ ᱠᱟᱱᱟ ᱫᱤᱭᱮ ᱟᱭᱢᱟ ᱦᱚᱲ ᱴᱷᱮᱡ ᱠᱷᱚᱡ ᱤᱧ ᱟᱸᱡᱚᱢ ᱠᱟᱫᱟ ᱡᱮ ᱢᱩᱨᱥᱤᱫᱟᱵᱟᱫ ᱨᱮᱱ ᱰᱟᱠᱛᱟᱨ ᱱᱚᱸᱰᱮᱭ ᱫᱩᱲᱩᱵ ᱠᱟᱱᱟ ᱵᱚᱞᱮ ᱚ ᱚ

ᱚ ᱦᱮᱸ ᱦᱮᱸ ᱦᱮᱸ ᱦᱮᱸ ᱟᱨ ᱥᱚᱢᱚᱭ ᱫᱚ ᱥᱚᱢᱚᱭ ᱫᱚ ᱛᱤᱱᱟᱹᱜ ᱴᱟᱭᱤᱢ ᱠᱷᱚᱡ

ᱦᱩᱸ ᱦᱩᱸ ᱟᱨ ᱯᱷᱤ ᱯᱷᱤ ᱫᱚ ᱵᱚᱞᱮ ᱛᱤᱱᱟᱹᱜ ᱠᱟᱛᱮ ᱚ ᱛᱤᱱᱥᱚ ᱴᱟᱠᱟ ᱯᱷᱤ ᱚ ᱟᱨ ᱨᱟᱱ ᱠᱚᱫᱚ ᱛᱟᱞᱦᱮ ᱚᱸᱰᱮ ᱜᱮ ᱧᱟᱢᱚᱜ ᱟᱥᱮ ᱵᱟᱨᱦᱮ ᱠᱷᱚᱡ ᱠᱤᱨᱤᱧ ᱦᱩᱭᱩᱜ ᱛᱤᱧᱟᱹ ᱨᱟᱱ ᱫᱳᱠᱟᱱ ᱠᱷᱚᱱ ᱦᱩᱸ ᱦᱩᱸ ᱦᱩᱸ

ᱦᱩᱸ ᱦᱩᱸ

ᱦᱩᱸ ᱦᱩᱸ ᱦᱩᱸ ᱦᱩᱸ ᱦᱩᱸ ᱦᱩᱸ ᱚ ᱵᱮᱥ ᱛᱟᱞᱦᱮ ᱥᱟᱢᱱᱮ ᱥᱚᱯᱛᱟᱦᱚ ᱜᱮ ᱦᱟᱸᱜ ᱤᱧ ᱪᱟᱞᱟᱜ ᱠᱟᱱᱟ

ᱵᱟᱝ ᱵᱟᱝ ᱰᱟᱸᱰᱟ ᱦᱟᱥᱩᱛᱮ ᱵᱤᱨᱤᱫ ᱵᱟᱹᱧ ᱵᱤᱨᱤᱫ ᱫᱟᱲᱮᱭᱟᱜ ᱠᱟᱱᱟ ᱚ ᱚᱱᱟᱜᱮ ᱵᱟᱝ ᱠᱚᱢᱚᱜ ᱠᱟᱱ ᱛᱤᱧᱟᱹ ᱚᱱᱟᱜᱤᱧ ᱢᱮᱱᱫᱟ ᱞᱟᱹᱴᱩ ᱞᱟᱹᱴᱩ ᱰᱟᱠᱛᱚᱨ ᱴᱷᱮᱱᱤᱧ ᱫᱮᱠᱷᱟᱜ ᱦᱩᱸ ᱦᱩᱸ

ᱦᱩᱸ ᱫᱤᱭᱮ ᱞᱟᱭᱤᱱᱚᱜ ᱦᱩᱭᱩᱜᱼᱟ ᱛᱚ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱵᱮᱥ ᱴᱷᱤᱠᱜᱮᱭᱟ ᱛᱟᱞᱦᱮ ᱫᱚᱦᱚᱭ ᱫᱟᱹᱧ